ᱡᱚᱦᱟᱨ ᱜᱮ ᱜᱚᱝᱠᱮ ᱮᱱᱟᱱ ᱟᱯᱮᱭᱟᱜ ᱵᱤᱨᱭᱟᱱᱤᱧ ᱦᱟᱛᱟᱣ ᱞᱮᱫᱟ ᱵᱟᱝ ᱵᱷᱟᱜᱤᱭᱟ ᱚᱱᱟ ᱠᱷᱟᱹᱛᱤᱨ ᱛᱤᱧ ᱨᱩᱭᱟᱹᱲ ᱠᱟᱜ ᱠᱟᱱᱟ ᱤᱧᱟᱹᱜ ᱠᱟᱹᱣᱰᱤ ᱨᱩᱣᱟᱹᱲ ᱠᱟᱹᱛᱤᱧ ᱯᱮ